ᱥᱟᱱᱛᱟᱲᱤ ᱯᱟᱹᱨᱥᱤ ᱛᱮ ᱤᱧ ᱫᱚ ᱢᱤᱫᱴᱟᱱ ᱮᱠᱟᱝᱠᱚ ᱱᱟᱴᱚᱠ ᱤᱧ ᱚᱞ ᱞᱮᱫᱟ ᱚᱱᱟ ᱱᱟᱴᱚᱠ ᱨᱮᱭᱟᱜ ᱧᱩᱛᱩᱢ ᱫᱚ ᱦᱩᱭᱩᱜ ᱠᱟᱱᱟ ᱪᱟᱠᱷᱱᱟ ᱱᱚᱶᱟ ᱱᱟᱴᱚᱠ ᱨᱮᱭᱟᱜ ᱢᱩᱞ ᱩᱫᱽᱫᱮᱥᱥᱚ ᱥᱮ ᱡᱟᱦᱟᱸ ᱠᱟᱦᱤᱱᱤ ᱛᱟᱦᱮᱸ ᱠᱟᱱᱟ ᱚᱱᱟ ᱫᱚ ᱦᱩᱭᱩᱜ ᱠᱟᱱᱟ ᱥᱟᱶᱛᱟ ᱨᱮᱭᱟᱜ ᱠᱟᱹᱢᱤ ᱵᱷᱟᱹᱞᱟᱹᱭ ᱠᱟᱹᱢᱤᱦᱚᱨᱟ ᱪᱮᱫ ᱞᱮᱠᱟ ᱡᱟᱦᱟᱸ ᱫᱚ ᱥᱟᱶᱛᱟᱨᱮ ᱥᱤᱠᱷᱱᱟᱹᱛ ᱛᱤᱱᱟᱹᱜ ᱡᱟᱨᱩᱲᱟ ᱚᱱᱟ ᱥᱤᱠᱷᱱᱟᱹᱛ ᱚᱲᱟᱜ ᱚᱲᱟᱜ ᱥᱟᱱᱟᱢ ᱦᱚᱲᱟᱜ ᱡᱩᱫᱤ ᱛᱟᱦᱮᱱᱟ ᱛᱟᱦᱞᱮ ᱵᱮᱝᱠ ᱠᱟᱹᱢᱤ ᱚᱯᱷᱤᱥ ᱠᱟᱹᱢᱤ ᱠᱚᱨᱮ ᱟᱨ ᱦᱚᱸ ᱮᱴᱟᱜ ᱦᱚᱲ ᱪᱮᱛᱟᱱ ᱨᱮ ᱤᱧᱟᱹᱜ ᱵᱷᱚᱨᱥᱟ ᱵᱟᱝ ᱛᱟᱦᱮᱱᱟ ᱟᱯᱱᱟᱨ ᱛᱮᱜᱮ ᱤᱧ ᱟᱯᱱᱟᱨᱟᱜ ᱠᱟᱹᱢᱤᱧ ᱠᱟᱹᱢᱤ ᱫᱟᱲᱮᱭᱟᱜᱼᱟ ᱟᱨ ᱦᱟᱺᱰᱤ ᱯᱟᱹᱣᱨᱟᱹ ᱧᱩ ᱡᱟᱛᱮ ᱥᱟᱶᱛᱟᱨᱮ ᱠᱚᱢ ᱦᱟᱺᱰᱤ ᱯᱟᱹᱣᱨᱟ ᱧᱩᱜ ᱦᱟᱺᱰᱤ ᱯᱟᱹᱣᱨᱟᱹ ᱧᱩ ᱞᱮᱠᱷᱟᱱ ᱡᱮᱭ ᱥᱮ ᱠᱮ ᱥᱚᱨᱤᱨ ᱨᱮᱦᱚᱸ ᱨᱳᱜᱽ ᱟᱡᱟᱨ ᱟᱹᱰᱤ ᱡᱟᱹᱥᱛᱤ ᱠᱟᱭᱛᱮ ᱦᱩᱭᱩᱜᱼᱟ ᱟᱨ ᱚᱱᱟᱨᱮ ᱚᱱᱟ ᱠᱟᱹᱭᱛᱮ ᱜᱷᱟᱨᱚᱸᱡᱽ ᱨᱮᱦᱚᱸ ᱮᱴᱠᱮ ᱴᱚᱬᱮ ᱟᱹᱰᱤ ᱟᱱᱟᱨ ᱟᱡᱟᱨ ᱥᱮᱴᱮᱨᱚᱜᱼᱟ ᱡᱟᱦᱟᱸ ᱫᱚ ᱜᱷᱟᱨᱚᱸᱡᱽ ᱥᱩᱞᱩᱠ ᱜᱷᱟᱨᱚᱸᱡᱽ ᱛᱚᱪ ᱱᱚᱪ ᱪᱟᱵᱟᱜᱼᱟ ᱨᱟᱹᱯᱩᱫ ᱪᱟᱵᱟᱜᱼᱟ ᱟᱨ ᱥᱤᱠᱷᱱᱟᱹᱛ ᱛᱟᱦᱮᱸ ᱞᱮᱱᱠᱷᱟᱱ ᱦᱚᱸ ᱦᱟᱺᱰᱤ ᱯᱟᱹᱣᱨᱟ ᱧᱩ ᱯᱟᱞᱮᱱ ᱠᱷᱟᱴᱚᱜᱼᱟ ᱚᱱᱟ ᱩᱫᱽᱫᱮᱥᱥᱚ ᱛᱮᱜᱮ ᱱᱚᱶᱟ ᱥᱟᱱᱛᱟᱲᱤ ᱵᱷᱟᱥᱟ ᱛᱮ ᱚᱞ ᱦᱩᱭ ᱞᱮᱱᱟ ᱢᱤᱫᱴᱮᱱ ᱮᱠᱟᱝᱠᱚ ᱱᱟᱴᱚᱠ ᱧᱩᱛᱩᱢ ᱨᱮ ᱧᱩᱛᱩᱢ ᱫᱚ ᱪᱟᱠᱷᱱᱟ